ᱦᱮᱸ ᱦᱮᱞᱳ ᱥᱟᱱᱟᱢ ᱠᱩᱧ ᱵᱟᱲᱟᱭ ᱚᱪᱚᱭ ᱯᱮ ᱡᱮ ᱤᱧ ᱡᱩᱫᱤ ᱦᱚᱲᱢᱚ ᱡᱩᱫᱤ ᱢᱚᱡᱽ ᱛᱟᱦᱮᱱ ᱛᱤᱧ ᱠᱷᱟᱡ ᱛᱟᱦᱚᱞᱮ ᱫᱚ ᱤᱧ ᱯᱟᱭᱨᱟ ᱫᱟᱲᱮᱭᱟᱜᱼᱟ ᱥᱮ ᱡᱟᱦᱟᱱᱟᱜ ᱠᱤᱪᱷᱩ ᱠᱟᱹᱢᱤ ᱫᱟᱲᱮᱭᱟᱜ ᱤᱧ ᱯᱟᱭᱨᱟ ᱫᱟᱲᱮᱭᱟᱜᱼᱟ ᱫᱟᱬᱟ ᱫᱟᱲᱮᱭᱟᱜ ᱤᱧ ᱡᱚᱢ ᱫᱟᱲᱮᱭᱟᱜᱼᱟ ᱢᱤᱫ ᱫᱟᱲᱮᱭᱟᱜ ᱤᱧ ᱦᱩᱛᱩᱢ ᱫᱟᱲᱮᱭᱟᱜᱼᱟ ᱤᱧ ᱠᱮᱡᱟᱧ ᱟᱵᱩᱠ ᱫᱟᱲᱮᱭᱟᱜᱼᱟ ᱤᱧ ᱡᱩᱫᱤ ᱦᱚᱲᱢᱚ ᱡᱩᱫᱤ ᱢᱚᱡᱽ ᱵᱟᱝ ᱛᱟᱦᱮᱱ ᱞᱤᱧ ᱛᱤᱧ ᱠᱷᱟᱡ ᱛᱟᱦᱚᱞᱮ ᱤᱧ ᱪᱤᱠᱟᱹᱛᱮᱧ ᱯᱟᱭᱨᱟᱜᱼᱟ ᱪᱤᱠᱟᱹᱛᱮᱧ ᱰᱟᱹᱵᱽᱨᱟᱹᱜᱼᱟ ᱡᱚᱢ ᱧᱩ ᱪᱮᱫᱟᱜ ᱥᱮ ᱤᱧᱟᱹᱜ ᱦᱚᱲᱢᱚᱞ ᱵᱮᱢᱟ ᱢᱟᱱᱮ ᱵᱟᱝ ᱢᱚᱡᱽ ᱛᱤᱧ ᱟᱨ ᱪᱮᱫ ᱤᱧᱟᱹᱜ ᱦᱚᱲ ᱦᱚᱸᱵᱚᱱ ᱵᱮᱢᱟᱨ ᱢᱮᱱᱟᱜ ᱛᱤᱧᱟᱹ ᱚᱱᱟ ᱠᱷᱟᱹᱛᱤᱨ ᱛᱮ ᱯᱟᱭᱨᱟᱜ ᱫᱚ ᱟᱹᱰᱤ ᱡᱟᱹᱨᱩᱲᱤᱜ ᱠᱟᱱᱟ ᱟᱹᱰᱤ ᱛᱩᱨᱠᱟᱹᱨᱤᱜ ᱠᱟᱱᱟ ᱠᱤᱱᱛᱩ ᱯᱟᱭᱨᱟᱜ ᱫᱚ ᱦᱚᱲ ᱢᱚᱡᱽᱮᱢ ᱛᱟᱦᱮᱱᱟ ᱯᱟᱭᱨᱟᱜ ᱮᱢ ᱰᱟᱹᱵᱨᱟᱹᱢ ᱛᱚ ᱚᱱᱮᱠ ᱠᱤᱪᱷᱩᱢ ᱪᱤᱠᱟᱹᱭᱟᱢ ᱦᱚᱲ ᱢᱚᱡᱽ ᱵᱟᱢ ᱛᱟᱦᱮᱱ ᱠᱷᱟᱡ ᱵᱟᱢ ᱯᱟᱭᱨᱟ ᱫᱟᱲᱮᱭᱟᱜᱼᱟ ᱱᱤᱭᱟᱹᱜᱮ ᱤᱧᱟᱹᱜ ᱠᱟᱛᱷᱟ ᱫᱚ ᱢᱩᱪᱟᱹᱫ ᱮᱱᱟ